ᱜᱮᱢ ᱠᱷᱮᱞᱳᱰ ᱫᱚ ᱟᱛᱳ ᱴᱚᱞᱟ ᱨᱮᱱ ᱠᱚᱲᱟ ᱜᱤᱫᱽᱨᱟᱹᱠᱚᱥᱮ ᱠᱩᱲᱤ ᱜᱤᱫᱽᱨᱟᱹ ᱠᱚ ᱡᱟᱦᱟᱸ ᱡᱮᱢᱚᱱ ᱯᱷᱩᱴᱵᱚᱞ ᱠᱷᱮᱞ ᱛᱮ ᱱᱤᱡᱮᱨᱟᱜ ᱥᱚᱨᱤᱥ ᱥᱟᱥᱛᱷᱚ ᱛᱟᱦᱮᱱᱟ ᱥᱚᱨᱤᱨ ᱥᱟᱥᱛᱷᱚ ᱛᱟᱦᱮᱸ ᱞᱮᱱᱠᱷᱟᱱ ᱢᱚᱱ ᱵᱷᱟᱜᱮ ᱛᱟᱦᱮᱱᱟ ᱢᱚᱱ ᱵᱷᱟᱜᱮ ᱛᱟᱦᱮᱸ ᱞᱮᱱᱠᱷᱟᱡ ᱠᱟᱹᱢᱤᱨᱮ ᱥᱮ ᱚᱞᱚᱜ ᱯᱟᱲᱦᱟᱜ ᱨᱮ ᱢᱚᱱᱚᱡᱚᱜᱽ ᱮᱢ ᱫᱟᱲᱮᱭᱟᱜ ᱟᱭ ᱫᱚ ᱚᱱᱟ ᱠᱚᱡ ᱠᱷᱟᱹᱛᱤᱨ ᱛᱮ ᱠᱷᱮᱞᱟ ᱫᱷᱩᱞᱟ ᱦᱚᱸ ᱚᱵᱚᱥᱥᱳᱭ ᱫᱚᱨᱠᱟᱨ ᱜᱮᱭᱟ ᱠᱷᱮᱞᱳᱰ ᱠᱚᱫᱚ ᱫᱚᱨᱠᱟᱨ ᱜᱮᱭᱟ ᱟᱨ ᱡᱟᱦᱟᱸ ᱡᱟᱦᱟᱸ ᱥᱤᱨᱯᱟᱹ ᱠᱚᱠᱚ ᱟᱹᱜᱩᱭᱟ ᱠᱳᱱᱳ ᱠᱞᱟᱵᱽ ᱠᱤᱢᱵᱟ ᱚᱲᱟᱜ ᱨᱮ ᱛᱟᱦᱮᱱᱟ ᱛᱚ ᱚᱱᱟ ᱠᱚ ᱥᱨᱤᱛᱤ ᱦᱤᱥᱟᱹᱵᱛᱮ ᱮᱢᱚᱱᱠᱤ ᱜᱤᱫᱽᱨᱟᱹ ᱠᱚ ᱡᱟᱦᱟᱸ ᱠᱚ ᱯᱟᱹᱦᱤ ᱛᱟᱦᱮᱱᱟ ᱠᱚ ᱢᱟᱱᱮ ᱦᱩᱭᱩᱜ ᱟᱠᱚ ᱯᱚᱨᱚᱵᱚᱨᱛᱤ ᱯᱚᱨᱚᱡᱳᱜᱽ ᱛᱚ ᱩᱱᱠᱩ ᱠᱚ ᱚᱱᱟ ᱥᱨᱤᱛᱤ ᱧᱮᱞ ᱠᱟᱛᱮ ᱠᱚ ᱢᱮᱱᱟ ᱡᱮ ᱱᱤᱭᱟᱹ ᱴᱟᱭᱤᱢ ᱨᱮ ᱥᱮ ᱩᱢᱩᱠ ᱴᱟᱭᱤᱢ ᱨᱮ ᱟᱞᱮ ᱱᱚᱣᱟ ᱟᱛᱳ ᱨᱮᱱ ᱦᱚᱲ ᱨᱮ ᱥᱮ ᱵᱟᱵᱟ ᱛᱟᱠᱚ ᱥᱮ ᱫᱟᱫᱟ ᱛᱟᱠᱚ ᱠᱚ ᱡᱤᱛᱟᱹᱣ ᱞᱮᱱᱟ ᱟᱨ ᱢᱤᱫᱴᱟᱱ ᱟᱛᱳ ᱨᱮᱭᱟᱜ ᱦᱚᱸ ᱚ ᱧᱩᱛᱩᱢᱟᱱᱟᱜ ᱦᱩᱭᱩᱜᱼᱟ ᱟᱨ ᱠᱷᱮᱞᱟ ᱫᱷᱩᱞᱟ ᱫᱚ ᱚᱵᱚᱥᱥᱳᱭ ᱫᱚᱨᱠᱟᱨ ᱜᱮᱭᱟ ᱠᱮᱱᱚ ᱱᱟ ᱱᱤᱡᱮᱨᱟᱜ ᱥᱚᱨᱤᱨ ᱥᱟᱥᱛᱷᱚ ᱥᱩᱥᱛᱷᱚᱛᱟ ᱢᱟᱱᱮ ᱫᱚᱨᱠᱟᱨᱟ ᱚᱱᱟᱜᱤ ᱦᱚᱲ ᱩᱯᱚᱠᱟᱨᱤᱛᱟ ᱫᱚᱹᱧ ᱞᱟᱹᱭ ᱦᱚᱪᱚᱭᱮᱫᱟ